ᱜᱚᱢᱠᱮ ᱡᱚᱦᱟᱨ ᱜᱮ ᱤᱧᱢᱟ ᱵᱟᱦᱨᱮ ᱫᱤᱥᱚᱢ ᱢᱟᱱᱮ ᱡᱟᱯᱟᱱ ᱪᱟᱞᱟᱣ ᱥᱟᱱᱟᱧ ᱠᱟᱱᱟ ᱛᱚᱵᱮ ᱪᱮᱫ ᱞᱮᱠᱟ ᱟᱨ ᱟᱨ ᱵᱮᱱᱟᱣ ᱦᱩᱭᱩᱜᱼᱟ ᱪᱮᱫ ᱞᱮᱠᱟᱨᱮᱧ ᱥᱮᱱᱚᱜᱼᱟ ᱚᱱᱟ ᱠᱟᱹᱴᱤᱡ ᱞᱟᱹᱭ ᱥᱚᱫᱚᱨ ᱟᱹᱞᱤᱧ ᱵᱤᱱ ᱟᱹᱵᱤᱱ ᱟᱨ ᱪᱟᱞᱟᱜ ᱢᱟ ᱥᱟᱱᱟᱧ ᱠᱟᱱᱟ ᱟᱵᱚᱣᱟᱜ ᱟᱹᱨᱤᱪᱟᱹᱞᱤ ᱪᱮᱫ ᱞᱮᱠᱟᱱᱟ ᱚᱱᱟ ᱠᱚᱜᱮ ᱚᱸᱰᱮ ᱠᱚ ᱵᱷᱟᱥᱚᱱ ᱦᱚᱪᱚᱞᱤᱧᱟ ᱛᱚᱵᱮ ᱟᱹᱞᱤᱧ ᱦᱚᱸ ᱨᱟᱹᱥᱠᱟᱹ ᱛᱮᱜᱮ ᱪᱟᱞᱟᱣ ᱥᱟᱱᱟᱭᱮᱫ ᱞᱤᱧᱟ ᱛᱚᱵᱮ ᱱᱚᱣᱟ ᱡᱤᱱᱤᱥ ᱠᱚ ᱪᱮᱫ ᱞᱮᱠᱟᱨᱮ ᱵᱮᱱᱟᱜᱼᱟ ᱟᱨ ᱟᱨ ᱚᱠᱟᱨᱮ ᱧᱟᱢᱚᱜᱼᱟ ᱚᱱᱟ ᱠᱟᱹᱴᱤᱡ ᱞᱟᱹᱭ ᱥᱚᱫᱚᱨ ᱵᱤᱱ ᱥᱚᱫᱚᱨ ᱞᱮᱠᱷᱟᱱ ᱵᱤᱱ ᱟᱹᱞᱤᱧ ᱢᱟᱱᱮ ᱠᱩᱥᱤᱛᱮᱻ ᱞᱤᱧ ᱪᱟᱞᱟᱣ ᱫᱟᱲᱮᱭᱟᱜᱼᱟ ᱡᱟᱯᱟᱱ ᱫᱤᱥᱚᱢ ᱟᱨ ᱟᱵᱚᱣᱟᱜ ᱟᱹᱨᱤᱪᱟᱹᱞᱤ ᱞᱤᱧ ᱵᱷᱟᱥᱚᱱ ᱧᱚᱜᱟ